ᱦᱮᱞᱳ ᱤᱧᱻ ᱞᱚᱠᱽᱠᱷᱚᱱ ᱟᱡ ᱵᱟᱵᱟ ᱛᱷᱚᱲᱟ ᱜᱤᱫᱽᱨᱟᱹ ᱠᱚ ᱯᱟᱲᱦᱟᱣ ᱠᱮᱫᱟ ᱪᱮᱫᱞᱮᱠᱟ ᱠᱚ ᱨᱮᱡᱟᱞ ᱦᱚᱸ ᱵᱟᱝ ᱦᱮᱡᱞᱮᱱᱟ ᱢᱚᱡᱽ ᱛᱮ ᱦᱩᱸ ᱦᱮᱸ ᱤᱱᱟᱹ ᱵᱟᱠᱷᱟᱨᱟ ᱛᱮ ᱟᱨ ᱡᱮ ᱱᱤᱛ ᱦᱚᱸ ᱩᱠᱩᱨ ᱨᱮᱡᱟᱞ ᱵᱟᱝ ᱦᱮᱡ ᱞᱮᱱᱟ ᱯᱨᱟᱭᱵᱷᱮᱴ ᱦᱚᱸ ᱠᱩᱞ ᱫᱚ ᱠᱩᱞ ᱜᱮ ᱟᱫᱚ ᱩᱠᱩᱨ ᱥᱮᱨᱚᱠᱚᱢ ᱫᱚ ᱦᱩᱸ ᱟᱪᱪᱷᱟ ᱴᱷᱤᱠ